ᱦᱳᱭ ᱦᱳᱭ ᱟᱢ ᱟᱢ ᱫᱚ ᱚᱠᱚᱭᱮᱢ ᱞᱟᱹᱭᱮᱫᱟ ᱱᱟᱯᱟᱭ ᱜᱮ ᱱᱚᱜ ᱚᱭ ᱪᱮᱫ ᱞᱮᱠᱟ ᱟᱫᱚᱢ ᱛᱟᱦᱮᱱᱟ ᱚ ᱟᱪᱪᱷᱟ ᱟᱢ ᱫᱚ ᱚᱠᱟ ᱠᱷᱚᱱ ᱮᱢ ᱞᱟᱹᱭᱮᱜᱼᱟ ᱟᱪᱪᱷᱟ ᱟᱫᱚ ᱦᱟᱹᱠᱩ ᱫᱚ ᱛᱤᱱᱟᱹᱜ ᱜᱟᱱᱮᱢ ᱦᱟᱛᱟᱣ ᱠᱚᱣᱟ ᱚᱱᱠᱟ ᱦᱤᱥᱟᱹᱵ ᱛᱮ ᱫᱟᱢ ᱫᱚ ᱢᱮᱱᱟᱜᱼᱟ ᱪᱤᱞᱤ ᱦᱟᱹᱠᱩᱢ ᱦᱟᱛᱟᱣ ᱠᱚᱣᱟ ᱟᱪᱪᱷᱟ ᱤᱞᱤᱥ ᱛᱤᱱᱟᱹᱜ ᱜᱟᱱ ᱞᱟᱹᱠᱛᱤᱭᱟᱢ ᱠᱟᱱᱟ ᱚ ᱪᱷᱚ ᱠᱤᱞᱳ ᱜᱟᱱ ᱵᱟᱝ ᱟᱫᱚ ᱛᱤᱥ ᱠᱚᱛᱮ ᱞᱟᱹᱠᱛᱤ ᱭᱟᱢ ᱠᱟᱱᱟ ᱮᱱᱫᱨᱟᱭ ᱥᱮᱫ ᱢᱟᱱᱮ ᱜᱟᱯᱟ ᱢᱮᱭᱟᱝ ᱮᱱᱫᱨᱟᱭ ᱟᱪᱪᱷᱟ ᱟᱪᱪᱷᱟ ᱟᱪᱪᱷᱟ ᱟᱪᱪᱷᱟ ᱴᱷᱤᱠ ᱜᱮᱭᱟ ᱧᱟᱢ ᱫᱚ ᱧᱟᱢᱚᱜᱼᱟ ᱜᱚᱱᱚᱝ ᱠᱚᱫᱚ ᱚᱱᱮ ᱡᱟᱦᱟᱸ ᱪᱟᱞᱟᱜ ᱠᱟᱱᱟ ᱵᱟᱡᱟᱨ ᱨᱮ ᱚᱱᱠᱟ ᱜᱮ ᱟᱲᱟᱭ ᱥᱚ ᱠᱟᱛᱮᱫ ᱠᱮᱡᱤ ᱟᱫᱚ ᱤᱞᱤᱥ ᱫᱚ ᱚᱱᱠᱟ ᱜᱮ ᱪᱟᱞᱟᱜ ᱠᱟᱱᱟ ᱤᱞᱤᱥ ᱫᱚ ᱫᱟᱢ ᱜᱮᱭᱟ ᱠᱚᱛᱚ ᱱᱚᱜᱼᱚᱭ ᱟᱲᱟᱭ ᱥᱚ ᱟᱲᱟᱭᱥᱚ ᱴᱟᱠᱟ ᱠᱮᱡᱤ ᱜᱮ ᱟᱹᱠᱷᱟᱨᱤᱧ ᱦᱩᱭᱩᱜ ᱠᱟᱱᱟ ᱟᱫᱚ ᱟᱢ ᱫᱚ ᱛᱤᱱᱟᱹᱜ ᱮᱢ ᱦᱟᱛᱟᱣᱟ ᱪᱷᱚ ᱠᱮᱡᱤ ᱵᱟᱝ ᱟᱫᱚ ᱴᱷᱤᱠ ᱜᱮᱭᱟ ᱛᱟᱦᱚᱞᱮ ᱟᱢ ᱞᱟᱹᱜᱤᱫ ᱫᱚ ᱠᱤᱪᱷᱩ ᱪᱷᱟᱲᱤᱧ ᱮᱢᱟᱜᱼᱟ ᱦᱟᱜ ᱦᱮᱸ ᱟᱫᱚ ᱟᱢ ᱛᱤᱱᱟᱹᱜ ᱜᱟᱱᱮᱢ ᱞᱟᱹᱭᱮᱜᱼᱟ ᱪᱷᱚ ᱠᱮᱡᱤ ᱜᱮ ᱥᱮ ᱟᱨᱚ ᱵᱟᱹᱲᱛᱤ ᱞᱟᱜᱟᱜᱼᱟ ᱡᱟᱦᱟᱸ ᱠᱟᱹᱴᱤᱡ ᱵᱟᱹᱲᱛᱤ ᱧᱚᱜ ᱦᱟᱛᱟᱣ ᱞᱮᱠᱷᱟᱱ ᱟᱨᱠᱤ ᱠᱟᱹᱴᱤᱡ ᱵᱟᱹᱲᱛᱤ ᱧᱚᱜ ᱦᱟᱛᱟᱣ ᱞᱮᱠᱷᱟᱱ ᱛᱟᱦᱚᱞᱮ ᱠᱚᱢ ᱛᱮᱦᱚᱸ ᱤᱧᱟᱜ ᱥᱩᱵᱤᱫᱟ ᱠᱚᱜᱼᱟ ᱟᱫᱚ ᱠᱚᱢ ᱧᱚᱜ ᱮᱢ ᱦᱟᱛᱟᱣᱟ ᱟᱫᱚ ᱪᱮᱫ ᱞᱮᱠᱟ ᱪᱷᱟᱲᱤᱧ ᱮᱢᱟᱢᱟ ᱤᱧᱟᱹᱜ ᱦᱚᱛᱚ ᱧᱮᱞ ᱦᱩᱭᱩᱜᱼᱟ ᱵᱟᱠᱷᱟᱱ ᱫᱚ ᱤᱧ ᱦᱚᱸ ᱚᱠᱟᱠᱷᱚᱱᱤᱧ ᱟᱨᱡᱟᱣᱟ ᱤᱧ ᱦᱚᱛᱚ ᱚᱱᱠᱟ ᱫᱟᱢ ᱛᱮᱜᱮᱧ ᱟᱹᱜᱩᱭᱮᱫᱟ ᱦᱮᱸ ᱦᱮᱸ ᱟᱫᱚ ᱳᱭ ᱯᱚᱸᱱᱪᱟᱥ ᱴᱟᱠᱟ ᱜᱟᱱ ᱠᱚᱢ ᱮᱢᱟᱹᱧ ᱢᱮᱦᱟᱜ ᱡᱟᱦᱟᱸ ᱛᱤᱱᱟᱹᱜ ᱦᱩᱭᱩᱜᱼᱟ ᱚᱱᱟ ᱨᱮᱱᱟᱜ

ᱚ ᱟᱪᱪᱷᱟ ᱛᱤᱨᱮᱢ ᱦᱟᱛᱟᱣᱟ ᱛᱟᱦᱚᱞᱮ ᱥᱮᱛᱟᱜ ᱥᱮᱛᱟᱜ ᱛᱟᱣ ᱴᱟᱭᱤᱢ ᱞᱟᱹᱭ ᱞᱮᱠᱷᱟᱱ ᱵᱮᱥ ᱠᱚᱜᱼᱟ ᱪᱮᱫᱟᱜ ᱥᱮ ᱟᱹᱜᱩ ᱠᱚᱨᱮᱱᱟᱜ ᱵᱮᱯᱟᱨ ᱢᱮᱱᱟᱜᱼᱟ ᱞᱟᱦᱟ ᱦᱤᱞᱚᱜ ᱤᱧ ᱟᱹᱜᱩ ᱠᱟᱠᱚᱭᱟ ᱫᱚᱦᱚ ᱨᱮᱱᱟᱜ ᱵᱮᱯᱟᱨ ᱢᱮᱱᱟᱜᱼᱟ ᱤᱨᱟᱹᱞ ᱴᱟᱲᱟᱝ ᱜᱟᱱ ᱵᱟᱝ ᱟᱫᱚ ᱛᱟᱦᱚᱞᱮ ᱜᱮᱫ ᱠᱚᱨᱟᱢ ᱦᱟᱛᱟᱣᱟ ᱥᱮ ᱜᱚᱴᱟ ᱜᱮᱢ ᱤᱫᱤᱭᱟ ᱦᱮᱸ ᱦᱮᱸ ᱟᱫᱚ ᱚᱱᱟ ᱜᱮ ᱜᱮᱫ ᱠᱚᱦᱚᱸ ᱩᱱᱤ ᱦᱚᱸᱦᱟᱜ ᱩᱱᱟᱹᱜ ᱥᱮᱛᱟᱜ ᱫᱚ ᱦᱟᱜ ᱪᱟᱞᱟᱣ ᱜᱚᱫᱚ ᱪᱚᱝ ᱵᱟᱝ ᱪᱚᱝ ᱦᱟᱜ ᱴᱷᱤᱠ ᱜᱮᱭᱟ ᱢᱮᱱᱮᱡᱽ ᱦᱩᱭᱩᱜᱼᱟ ᱦᱟᱜ ᱟᱫᱚ ᱪᱮᱞᱮ ᱮᱰᱵᱷᱟᱥᱠᱚᱢ ᱮᱢᱟᱹᱧᱟ ᱥᱮ ᱮᱠᱮᱵᱟᱨᱮ ᱮᱱᱦᱤᱞᱳᱜ ᱜᱮᱢ ᱮᱢᱟᱹᱧᱟ ᱚ ᱟᱪᱪᱷᱟ ᱟᱪᱪᱷᱟ ᱯᱮᱲᱟ ᱠᱚ ᱦᱤᱡᱩᱜ ᱠᱟᱱᱟ ᱥᱮ ᱡᱟᱦᱟᱱᱟᱜ ᱟᱨᱚ ᱡᱟᱦᱟᱱᱟᱜ ᱚᱱᱠᱟ ᱯᱨᱳᱜᱨᱟᱢ ᱦᱩᱭᱩᱜ ᱠᱟᱱᱟ

ᱟᱪᱪᱷᱟ ᱫᱤᱱ ᱞᱟᱝ ᱧᱟᱯᱟᱢ ᱛᱟᱞᱟᱝ ᱨᱚᱯᱚᱲ ᱛᱟᱞᱟᱝ ᱮᱱ ᱨᱮᱦᱚᱸ ᱵᱟᱢ ᱞᱟᱹᱭ ᱵᱟᱲᱟᱭᱮᱫᱟ ᱴᱷᱤᱠ ᱜᱮᱭᱟ ᱢᱟ ᱛᱟᱦᱚᱞᱮ ᱤᱱᱟᱹ ᱜᱮ ᱟᱪᱪᱷᱟ ᱟᱪᱪᱷᱟ